ᱨᱟᱡᱽ ᱟ ᱨᱤ ᱞᱮᱠᱟᱛᱮ ᱦᱮᱱᱟᱜ ᱵᱮᱥ ᱵᱟᱹᱧ ᱵᱩᱡᱷᱟᱹᱣᱟ ᱱᱤᱭᱟᱹ ᱨᱮᱫᱚ ᱚᱱᱮ ᱠᱩᱥᱤ ᱨᱟᱹᱥᱠᱟᱹ ᱵᱟᱹᱱᱩᱜ ᱛᱤᱧᱟ ᱟᱨ ᱨᱟᱡᱽ ᱟ ᱨᱤ ᱫᱚ ᱟᱭᱢᱟ ᱜᱚᱴᱟᱝ ᱢᱮᱱᱟᱜᱼᱟ ᱱᱤᱭᱟᱹ ᱠᱚᱨᱮ ᱦᱚᱸ ᱟᱭᱢᱟ ᱜᱚᱴᱮᱡ ᱴᱤᱢ ᱢᱮᱱᱟᱜ ᱛᱟᱠᱚᱣᱟ ᱱᱚᱛᱮ ᱴᱤ ᱮᱢ ᱥᱤ ᱵᱤ ᱡᱮ ᱯᱤ ᱠᱚᱝᱜᱨᱮᱥ ᱥᱤ ᱯᱤ ᱮᱢ ᱛᱚ ᱱᱤᱭᱟᱹ ᱠᱚᱫᱚ ᱤᱱᱟᱹᱜ ᱵᱷᱟᱞᱮ ᱵᱟᱹᱧ ᱵᱩᱡᱷᱟᱹᱣᱟ ᱡᱚᱠᱷᱚᱱ ᱵᱷᱳᱴ ᱵᱷᱳᱴ ᱡᱚᱠᱷᱚᱱ ᱥᱩᱨ ᱦᱟ ᱡᱩᱜᱚᱜᱼᱟ ᱛᱚᱠᱷᱚᱱ ᱫᱚᱠᱷᱩᱵ ᱠᱚ ᱦᱟᱹᱡᱩᱜᱚᱜᱼᱟ ᱟᱹᱰᱤ ᱟᱠᱚ ᱚᱲᱟᱜ ᱥᱮᱡ ᱠᱚ ᱦᱟ ᱡᱩᱜᱚᱜᱼᱟ ᱡᱮ ᱵᱷᱳᱴ ᱮᱢᱟᱹᱧ ᱯᱮ ᱵᱷᱳᱴ ᱮᱢᱟᱹᱧ ᱯᱮ ᱟᱨ ᱡᱚᱠᱷᱚᱱ ᱠᱚ ᱡᱤᱛᱟᱹᱜ ᱟ ᱥᱮ ᱡᱤᱛᱟᱹᱜ ᱟᱠᱚ ᱛᱚᱠᱷᱚᱱ ᱫᱚ ᱟᱨ ᱵᱟᱭ ᱯᱩᱪᱷᱟᱹᱣ ᱢᱮᱭᱟ ᱵᱟᱭ ᱧᱮᱞ ᱧᱟᱢ ᱢᱮᱭᱟ ᱵᱟᱭ ᱧᱮᱞ ᱴᱷᱤᱠ ᱢᱮᱭᱟ ᱱᱤᱦᱟᱹᱛ ᱤᱧ ᱢᱮᱱᱟ ᱡᱮ ᱱᱩᱠᱩ ᱥᱟᱛᱮ ᱧᱟᱯᱟᱢ ᱧᱟᱯᱟᱢ ᱞᱮᱱᱠᱷᱟᱱ ᱫᱚ ᱡᱮ ᱤᱧᱟᱹᱜ ᱢᱮᱱᱛᱮ ᱯᱚᱨᱛᱷᱚᱢ ᱨᱮ ᱡᱟ ᱡᱟᱠᱚ ᱢᱮᱱ ᱮᱫᱟ ᱱᱩᱠᱩ ᱡᱮᱢᱚᱱ ᱡᱮ ᱱᱤᱭᱟᱹᱧ ᱵᱮᱱᱟᱣ ᱟᱯᱮᱭᱟ ᱦᱟᱱᱟᱹᱧ ᱵᱮᱱᱟᱣ ᱟᱯᱮᱭᱟ ᱰᱟᱦᱟᱨᱤᱧ ᱵᱮᱱᱟᱣ ᱟᱯᱮᱭᱟ ᱚᱲᱟᱜ ᱤᱧ ᱵᱮᱱᱟᱣ ᱟᱯᱮᱭᱟ ᱚᱱᱟ ᱞᱟᱦᱟ ᱠᱟᱹᱢᱤ ᱴᱷᱤᱠ ᱯᱮ ᱛᱟᱯᱚᱨᱮ ᱤᱧ ᱵᱷᱳᱴᱤᱧ ᱮᱢᱟᱣᱟ ᱯᱮᱭᱟ ᱤᱧᱟᱹᱜ ᱠᱟᱛᱷᱟ ᱫᱚ ᱱᱤᱭᱟᱹ ᱠᱟᱱᱟ ᱛᱤᱧ ᱜᱮᱭᱟ